ᱟᱞᱮ ᱴᱚᱴᱷᱟᱨᱮ ᱡᱟᱦᱟᱸ ᱥᱟᱪᱟᱨᱦᱮᱫ ᱫᱩᱨᱤᱵ ᱠᱚᱫᱚ ᱢᱮᱱᱟᱜᱼᱟ ᱵᱤᱨ ᱠᱷᱱᱚᱱ ᱵᱤᱨ ᱢᱮᱱᱟᱜᱼᱟᱛᱚ ᱟᱞᱮ ᱥᱮᱫ ᱫᱚ ᱟᱫᱚ ᱵᱤᱨ ᱠᱷᱚᱱ ᱥᱟᱨᱡᱚᱢ ᱥᱟᱠᱟᱢᱞᱮ ᱦᱮᱡ ᱟᱜᱩᱭᱟ ᱯᱟᱛᱲᱟᱞᱮ ᱯᱟᱴᱤᱭᱟ ᱚᱱᱟ ᱯᱟᱛᱲᱟ ᱯᱟᱴᱤ ᱠᱟᱛᱮᱞᱮ ᱟᱹᱠᱷᱨᱤᱧᱟ ᱟᱨ ᱛᱟᱨᱚᱵ ᱵᱤᱞᱤᱞᱮ ᱟᱠᱷᱨᱤᱧᱟ ᱠᱷᱤᱡᱩᱨ ᱵᱤᱞᱤ ᱠᱚ ᱟᱨ ᱥᱤᱨᱚᱢ ᱠᱚᱞᱮ ᱦᱮᱡ ᱟᱜᱩᱭᱟ ᱛᱟᱯᱚᱨᱮ ᱡᱚᱱᱚᱜ ᱵᱮᱱᱟᱣ ᱠᱟᱛᱮᱞᱮ ᱟᱹᱠᱷᱨᱤᱧᱟ ᱟᱨ ᱠᱤᱛᱟᱹ ᱥᱟᱠᱟᱢ ᱞᱮ ᱟᱜᱩᱭᱟ ᱠᱤᱛᱟᱹ ᱥᱟᱠᱟᱢ ᱦᱚᱸ ᱯᱟᱹᱴᱭᱟᱹ ᱞᱮ ᱵᱮᱱᱟᱣᱟ ᱚᱱᱟ ᱯᱟᱹᱴᱭᱟᱹ ᱵᱮᱱᱟᱣ ᱠᱟᱛᱮ ᱟᱠᱷᱨᱤᱧᱟᱞᱮ ᱚᱱᱟ ᱠᱷᱚᱱ ᱜᱮ ᱟᱞᱮᱭᱟᱜ ᱥᱚᱝᱥᱟᱨ ᱥᱮ ᱟᱞᱮ ᱠᱚᱨᱮᱱ ᱜᱤᱫᱽᱨᱟᱹ ᱠᱚᱦᱚᱸ ᱞᱮ ᱯᱟᱲᱦᱟᱜ ᱦᱚᱪᱚ ᱫᱟᱲᱮ ᱟᱠᱚ ᱠᱟᱱᱟ ᱚᱱᱟ ᱠᱷᱚᱱ ᱴᱟᱠᱟ ᱞᱮ ᱥᱮ ᱯᱮᱭᱥᱟᱞᱮ ᱨᱚᱡᱽᱜᱟᱨᱮᱫᱟ